ᱱᱚᱸᱰᱮ ᱢᱚᱬᱮ ᱜᱚᱴᱟᱝ ᱦᱚᱲᱟᱜ ᱧᱩᱛᱩᱢ ᱡᱮᱞᱮᱠᱟ ᱢᱤᱫ ᱫᱚ ᱦᱩᱭᱩᱜ ᱠᱟᱱᱟ ᱜᱚᱱᱮᱥ ᱠᱤᱥᱠᱩ ᱵᱟᱨ ᱨᱮᱫᱚ ᱦᱩᱭᱩᱜ ᱠᱟᱱᱟ ᱢᱚᱴᱠᱟ ᱢᱩᱨᱢᱩ ᱯᱮ ᱱᱚᱢᱵᱚᱨ ᱫᱚ ᱦᱩᱭᱩᱜ ᱠᱟᱱᱟ ᱜᱳᱵᱤᱱ ᱦᱮᱢᱵᱨᱚᱢ ᱯᱩᱱ ᱨᱮᱫᱚ ᱦᱩᱭᱩᱜ ᱠᱟᱱᱟ ᱚᱥᱤᱛ ᱢᱩᱨᱢᱩ ᱟᱨ ᱢᱚᱬᱮ ᱨᱮᱫᱚ ᱦᱩᱭᱩᱜ ᱠᱟᱱᱟ ᱥᱤᱵᱩ ᱴᱩᱰᱩ